ᱜᱳᱢᱚᱛᱤ ᱫᱤ ᱪᱮᱫ ᱠᱚᱯᱮ ᱪᱟᱥ ᱵᱟᱥᱚᱜ ᱜᱮᱭᱟ ᱪᱮᱫ ᱠᱚ ᱯᱷᱚᱥᱚᱞ ᱰᱷᱮᱨ ᱯᱮ ᱟᱨᱡᱟᱣᱟ ᱟᱞᱮ ᱫᱚ ᱦᱩᱲᱩ ᱜᱩᱦᱩᱢ ᱟᱹᱞᱩ ᱛᱩᱲᱤ ᱚᱱᱟ ᱠᱚᱜᱮ ᱞᱮ ᱪᱟᱥ ᱵᱟᱥᱟ